ᱡᱚᱦᱟᱨ ᱜᱚᱢᱠᱮ ᱤᱧ ᱫᱩᱵᱨᱟᱡᱽ ᱴᱩᱰᱩᱧ ᱢᱮᱱᱮᱜ ᱛᱟᱦᱮᱸᱫ ᱜᱚᱢᱠᱮ ᱯᱤ ᱮᱢ ᱠᱮ ᱵᱷᱤ ᱚᱣᱟᱭ ᱚᱯᱷᱤᱥ ᱨᱮ ᱞᱟᱜᱟᱣ ᱠᱟᱱᱟ ᱪᱮ ᱜᱚᱢᱠᱮ ᱤᱧ ᱯᱤ ᱮᱢ ᱠᱮ ᱵᱷᱤ ᱚᱣᱟᱭ ᱯᱷᱚᱨᱢ ᱯᱚᱠᱟᱣ ᱞᱮᱫ ᱛᱟᱦᱮᱱ ᱟᱫᱚ ᱱᱤᱛᱚᱜ ᱫᱷᱟᱹᱨᱤᱡᱛᱮ ᱪᱮᱫ ᱦᱚᱸ ᱚᱱᱟ ᱨᱮᱱᱟᱜ ᱪᱮᱫ ᱦᱚᱸ ᱚᱱᱟ ᱨᱮᱱᱟᱜ ᱠᱷᱳᱡᱽ ᱠᱷᱚᱵᱚᱨ ᱵᱟᱝ ᱞᱤᱧ ᱧᱟᱢ ᱟᱠᱟᱫᱟ ᱟᱫᱚ ᱜᱚᱢᱠᱮ ᱛᱤᱱᱟᱹᱜ ᱫᱤᱱᱤᱧ ᱠᱟᱹᱢᱤ ᱦᱩᱭᱱᱟ ᱥᱮ ᱟᱨ ᱪᱮᱫ ᱰᱳᱠᱚᱢᱮᱱᱴ ᱠᱚ ᱫᱚᱨᱠᱟᱨᱚᱜ ᱠᱟᱱᱟ ᱡᱩᱫᱤ ᱰᱳᱠᱚᱢᱮᱱᱴ ᱠᱚ ᱫᱚᱨᱠᱟᱨᱚᱜ ᱠᱟᱱᱟ ᱟᱹᱞᱤᱧ ᱚᱱᱟ ᱞᱤᱧ ᱵᱷᱮᱡᱟᱭᱟ ᱟᱨ ᱛᱤᱱᱟᱹᱜ ᱡᱮᱞᱤᱧ ᱠᱟᱹᱢᱤ ᱦᱩᱭ ᱟᱠᱟᱱᱟ ᱟᱨ ᱛᱤᱥ ᱠᱚᱛᱮᱞᱤᱧ ᱧᱟᱢᱟ ᱯᱚᱭᱥᱟ ᱠᱚ ᱚᱱᱟ ᱞᱟᱜᱟᱱ ᱟᱹᱞᱤᱧ ᱟᱹᱵᱤᱱ ᱴᱷᱮᱱ ᱞᱤᱧ ᱠᱚᱞ ᱞᱮᱫ ᱛᱟᱦᱮᱸᱫ